ᱦᱟ ᱠᱩ ᱥᱟᱵ ᱞᱟᱦᱟ ᱨᱮ ᱤᱧ ᱫᱚ ᱯᱩᱭᱞᱟᱹ ᱨᱮ ᱡᱟᱦᱟᱸ ᱛᱮ ᱦᱟᱹᱠᱩᱧ ᱥᱟᱵ ᱠᱚ ᱵᱟᱹᱲᱥᱤ ᱛᱮ ᱥᱮ ᱢᱩᱪᱩ ᱛᱮ ᱥᱮ ᱪᱟᱹᱵᱷᱤ ᱛᱮ ᱥᱮ ᱡᱷᱟᱹᱞᱤ ᱛᱮ ᱥᱮ ᱥᱟᱭᱨᱟ ᱛᱮ ᱥᱮ ᱜᱩᱝᱜᱩ ᱛᱮ ᱥᱟᱵ ᱞᱟᱦᱟ ᱨᱮ ᱤᱧ ᱦᱟ ᱠᱩ ᱫᱚᱦᱚᱣᱟᱜ ᱡᱟᱦᱟᱸ ᱠᱷᱟᱹᱞᱟᱹᱭ ᱢᱚᱡᱽ ᱛᱮ ᱧᱮᱞ ᱦᱩᱭᱩᱜ ᱛᱤᱧᱟᱹ ᱡᱮ ᱠᱷᱟᱹᱞᱟᱹᱭ ᱵᱷᱩᱜᱟᱹᱜ ᱜᱮᱛᱤᱧᱟ ᱥᱮᱪᱮᱫ ᱡᱩᱫᱤ ᱱᱟᱯᱟᱭ ᱛᱮ ᱥᱟᱺᱦᱤᱡ ᱛᱮ ᱡᱩᱫᱤᱧ ᱪᱟᱞᱟᱜᱼᱟ ᱛᱟᱦᱚᱞᱮ ᱦᱟ ᱠᱩ ᱥᱟᱵ ᱡᱟᱦᱟᱸ ᱰᱮᱝᱜᱟ ᱦᱚᱸ ᱴᱷᱤᱠ ᱥᱟᱺᱦᱤᱡ ᱛᱮ ᱰᱮᱜᱟ ᱡᱟᱛᱮ ᱦᱟᱠᱩ ᱵᱟᱠᱚ ᱡᱟᱹᱞᱤᱧ ᱟᱨ ᱦᱟᱹᱠᱩ ᱥᱟᱵ ᱞᱟᱦᱟᱨᱮ ᱡᱟᱦ ᱛᱮᱭᱟᱨ ᱞᱟᱹᱠᱛᱤ ᱠᱟᱱᱟ ᱚᱱᱟ ᱫᱚ ᱡᱷᱟᱹᱞᱤ ᱧᱮᱞ ᱞᱟᱦᱟᱭ ᱦᱩᱭᱩᱜᱼᱟ ᱥᱮ ᱥᱟᱭᱨᱟ ᱦᱚᱸ ᱧᱮᱞ ᱞᱟᱦᱟᱭ ᱦᱩᱭᱩᱜᱼᱟ ᱥᱮ ᱵᱟᱹᱲᱥᱤ ᱠᱚ ᱧᱮᱞ ᱞᱟᱦᱟᱭ ᱦᱩᱭᱩᱜᱼᱟ ᱵᱟᱹᱲᱤᱡ ᱟᱥᱮ ᱵᱟᱝ ᱡᱩᱫᱤ ᱱᱟᱯᱟᱭ ᱜᱮ ᱠᱷᱟᱱ ᱛᱟᱦᱚᱞᱮ ᱴᱷᱤᱠ ᱥᱟᱺᱦᱤᱡ ᱛᱮ ᱤᱧ ᱦᱟᱹᱠᱩᱧ ᱥᱟᱵ ᱫᱟᱲᱮ ᱠᱚᱣᱟ ᱟᱨ ᱫᱤᱱᱟᱹᱢ ᱦᱤᱞᱟᱹᱜ ᱫᱚ ᱦᱟᱹᱠᱩ ᱫᱚ ᱵᱟᱹᱧ ᱜᱚᱡ ᱵᱟᱲᱟ ᱠᱚᱣᱟ ᱢᱮᱱᱠᱷᱟᱱ ᱦᱟᱹᱠᱩ ᱜᱚᱡ ᱫᱚ ᱠᱤᱪᱷᱩ ᱫᱤᱱ ᱜᱮ ᱨᱟᱹᱥᱠᱟᱹ ᱟᱹᱭᱠᱟᱹᱜᱼᱟ ᱵᱟᱹᱨᱥᱟ ᱥᱩᱢᱟᱹᱭ ᱫᱚ ᱥᱟᱭᱨᱟ ᱛᱮ ᱢᱩᱪᱩ ᱛᱮ ᱪᱟᱹᱵᱷᱤ ᱛᱮ ᱟᱨ ᱟᱨ ᱠᱤᱪᱷᱩ ᱥᱮᱨᱢᱟ ᱫᱚ ᱵᱟᱹᱲᱥᱤ ᱛᱮ ᱦᱟᱹᱠᱩ ᱜᱚᱡ ᱵᱟᱲᱟᱭ ᱟᱹᱰᱤ ᱨᱟᱹᱥᱠᱟᱹ ᱟᱹᱭᱠᱟᱹᱜᱼᱟ ᱡᱟᱦᱟᱸ ᱫᱚ ᱴᱟᱭᱤᱢ ᱯᱟᱥ ᱦᱚᱸ ᱦᱩᱭᱩᱜᱼᱟ